ᱦᱮᱸ ᱟᱞᱮᱨᱮᱱ ᱡᱤᱭᱟᱹᱞᱤ ᱠᱚ ᱟᱹᱰᱤ ᱛᱚᱯᱚᱞ ᱛᱮ ᱢᱤᱱᱟᱹᱧᱟ ᱤᱧ ᱪᱮᱫᱟᱜ ᱥᱮ ᱟᱞᱮᱭᱟᱜ ᱤᱭᱟᱹ ᱠᱚᱠᱚ ᱵᱩᱡᱟ ᱢᱟᱱᱮ ᱤᱧ ᱡᱟᱦᱟᱧ ᱢᱮᱛᱟ ᱠᱚᱣᱟ ᱚᱱᱟᱠᱚ ᱠᱟᱹᱢᱤᱭᱟ ᱟᱞᱮ ᱡᱮᱢᱚᱱ ᱢᱮᱨᱚᱢ ᱠᱚ ᱢᱮᱱᱟᱜ ᱠᱚᱛᱟᱞᱮᱭᱟ ᱰᱟᱝᱨᱤ ᱠᱚ ᱢᱮᱱᱟᱜ ᱠᱚᱛᱟᱞᱮᱭᱟ ᱡᱩᱫᱤ ᱢᱮᱨᱚᱢ ᱮᱢ ᱦᱚᱦᱚᱣᱟᱠᱚᱣᱟ ᱮᱱᱠᱷᱟᱱ ᱟᱸᱡᱚᱢᱟᱠᱚ ᱡᱩᱫᱤᱢ ᱢᱮᱛᱟ ᱠᱚᱣᱟ ᱦᱚᱦᱚ ᱟᱠᱚ ᱨᱮᱦᱚᱸ ᱠᱚ ᱦᱤᱡᱩᱜᱼᱟ ᱛᱤᱸᱜᱩᱢ ᱢᱮᱛᱟᱣᱟᱠᱚᱣᱟ ᱛᱤᱸᱜᱩᱜ ᱟᱠᱚ

ᱧᱩᱛᱩᱢ ᱫᱚ ᱦᱮᱸ ᱧᱩᱛᱩᱢ ᱟᱠᱟᱫ ᱠᱚᱣᱟᱞᱮ ᱟᱞᱮ ᱡᱤᱭᱟᱹᱞᱤ ᱠᱚ ᱡᱮ ᱱᱚᱣᱟ ᱧᱩᱛᱩᱢ ᱛᱮᱞᱮ ᱦᱚᱦᱚᱣᱟᱭᱟ ᱩᱱᱤ ᱫᱚ ᱚᱱᱟ ᱧᱩᱛᱩᱢ ᱛᱮᱞᱮ ᱦᱚᱦᱚᱣᱟᱭᱟ ᱟᱨ ᱟᱠᱚ ᱥᱟᱶ ᱦᱚᱸ ᱟᱹᱰᱤᱻ ᱤᱭᱟᱹ ᱟᱨ ᱟᱹᱰᱤ ᱤᱭᱟᱹᱛᱮᱞᱮ ᱡᱚᱛᱚᱱ ᱠᱚᱣᱟ ᱟᱹᱰᱤ ᱟᱨ ᱤᱭᱟᱹ ᱠᱟᱛᱮᱫ ᱞᱮ ᱡᱚᱛᱚᱱ ᱠᱚᱣᱟ ᱡᱚᱛᱚᱱ ᱫᱚ ᱢᱟᱱᱮ ᱪᱮᱫ ᱞᱮᱠᱟ ᱡᱚᱛᱚᱱ ᱠᱚᱣᱟ ᱫᱟᱜᱟᱭ ᱩᱢᱩᱞ ᱠᱟᱠᱚᱣᱟᱞᱮ ᱥᱤᱛᱩᱝᱟᱭ ᱦᱮᱸ ᱩᱱᱟᱹᱜ ᱥᱤᱛᱩᱝ ᱨᱮ ᱵᱟᱞᱮ ᱫᱚᱦᱚ ᱠᱚᱣᱟ ᱫᱟᱜ ᱠᱚᱞᱮ ᱮᱢᱟᱠᱚᱣᱟ ᱡᱚᱢᱟᱜ ᱠᱚᱞᱮ ᱮᱢᱟ ᱠᱚᱣᱟ ᱤᱱᱠᱟᱹ ᱢᱟᱱᱮ ᱟᱹᱰᱤ ᱵᱷᱟᱹᱜᱤ ᱛᱮᱞᱮ ᱫᱚᱦᱚ ᱠᱚᱣᱟ ᱨᱮᱸᱜᱮᱡ ᱠᱚᱣᱟ ᱵᱟᱞᱮ ᱢᱟᱱᱮ ᱡᱚᱢᱟᱜ ᱠᱚᱞᱮ ᱮᱢᱟ ᱠᱚᱣᱟ ᱨᱮᱸᱜᱮᱡ